ᱟᱵᱚ ᱥᱟᱱᱛᱟᱲ ᱥᱚᱢᱟᱡᱽ ᱨᱮ ᱦᱚᱨᱚᱜ ᱵᱟᱸᱫᱮ ᱫᱚ ᱡᱷᱟᱹᱞ ᱥᱟᱹᱲᱤ ᱯᱷᱩᱴᱟᱹ ᱠᱟᱪᱟ ᱠᱚᱲᱟ ᱠᱚᱫᱚ ᱠᱚ ᱦᱚᱨᱚᱜᱟ ᱟᱫᱚ ᱡᱟᱹᱥᱛᱤ ᱫᱚ ᱵᱟᱦᱟ ᱟᱨ ᱥᱚᱦᱨᱟᱭ ᱨᱮ ᱡᱟᱹᱥᱛᱤ ᱫᱚᱠᱚ ᱦᱚᱨᱚᱜᱟ ᱟᱨ ᱩᱱ ᱡᱚᱠᱷᱚᱱ ᱜᱮ ᱤᱱᱟᱹᱜ ᱨᱟᱹᱥᱠᱟᱹ ᱵᱩᱡᱷᱟᱹᱜᱼᱟ ᱡᱷᱛᱚ ᱠᱚ ᱦᱚᱨᱚᱜ ᱠᱟᱜᱼᱟ ᱡᱷᱟᱹᱞ ᱥᱟᱹᱲᱤ ᱯᱷᱩᱴᱟᱹ ᱠᱟᱪᱟ ᱠᱚᱲᱟ ᱠᱚᱫᱚ ᱠᱚ ᱦᱚᱨᱚᱜ ᱠᱟᱜᱼᱟ ᱩᱱ ᱡᱚᱠᱷᱚᱱ ᱜᱮ ᱡᱷᱚᱛᱚ ᱟᱵᱚ ᱥᱟᱱᱛᱟᱲ ᱦᱚᱲ ᱠᱚᱫᱚ ᱠᱚ ᱦᱚᱨᱚᱜᱟ ᱩᱱ ᱡᱚᱠᱷᱚᱱ ᱜᱮᱢ ᱴᱷᱤᱠᱟᱹ ᱠᱚᱣᱟ ᱡᱮ ᱱᱚᱜᱼᱚᱭ ᱥᱟᱱᱛᱟᱲ ᱠᱟᱱᱟᱭ ᱱᱩᱭ ᱫᱚ ᱟᱨ ᱟᱭᱢᱟ ᱫᱤᱱ ᱫᱚ ᱵᱟᱢ ᱴᱷᱤᱠᱟᱹ ᱠᱚᱣᱟ ᱚᱠᱚᱭ ᱤᱭᱟᱹ ᱠᱟᱱᱟᱭ ᱥᱟᱱᱛᱟᱲ ᱠᱟᱱᱟᱭ ᱵᱟᱝ ᱠᱟᱱᱟᱭ ᱩᱱ ᱡᱚᱠᱷᱚᱱ ᱜᱮ ᱦᱚᱨᱚᱜᱚᱜᱼᱟ ᱫᱚᱢᱮ ᱠᱚ ᱦᱚᱨᱚᱜᱟ ᱡᱷᱚᱛᱚ ᱥᱟᱱᱛᱟᱲ ᱩᱱ ᱡᱚᱡᱷᱚᱱ ᱜᱮ ᱦᱚᱨᱚᱜ ᱠᱟᱛᱮᱫ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱟᱨ ᱵᱟᱦᱟ ᱥᱚᱦᱨᱟᱭ ᱨᱮᱜᱮ ᱡᱟᱹᱥᱛᱤ ᱦᱚᱨᱚᱜᱚᱜ ᱟᱞᱮ ᱟᱞᱮᱫᱚ ᱡᱷᱟᱹᱞ ᱥᱟᱹᱲᱤ ᱠᱚ ᱯᱷᱩᱴᱟᱹ ᱠᱟᱪᱟ ᱠᱚ ᱠᱚᱲᱟ ᱠᱚᱫᱚ ᱯᱩᱨᱟᱹ ᱠᱚ ᱮᱱᱮᱡ ᱵᱟᱲᱟᱭᱟᱠᱚ ᱥᱚᱦᱨᱟᱭ ᱠᱚ ᱵᱟᱦᱟ ᱠᱚᱨᱮ ᱡᱷᱟᱹᱞ ᱯᱷᱩᱴᱟᱹ ᱠᱟᱪᱟ ᱦᱚᱨᱚᱜ ᱠᱟᱛᱮᱫ ᱠᱩᱲᱤ ᱠᱚᱦᱚᱸ ᱯᱷᱩᱴᱟᱹ ᱥᱟᱹᱲᱤ ᱦᱚᱨᱚᱜ ᱠᱟᱛᱮᱫ ᱠᱚ ᱮᱱᱮᱡ ᱵᱟᱲᱟᱭᱟᱠᱚ ᱦᱳᱭ ᱟᱨ ᱥᱚᱠᱛᱚ ᱢᱟᱱᱮ ᱦᱚᱨᱚᱜ ᱠᱟᱜ ᱟᱞᱮ ᱩᱱ ᱡᱠᱷᱚᱱ ᱜᱮ ᱟᱹᱰᱤ ᱠᱩᱥᱤ ᱵᱩᱡᱷᱟᱹᱜᱼᱟ ᱡᱷᱚᱛᱚ ᱦᱚᱲ ᱧᱮᱞ ᱠᱟᱛᱮᱫ ᱡᱷᱚᱛᱚ ᱦᱚᱲ ᱞᱮ ᱩᱰᱩᱠ ᱠᱚᱜᱼᱟ ᱡᱷᱟᱹᱞ ᱥᱟᱹᱲᱤ ᱦᱚᱨᱚᱜ ᱠᱟᱛᱮᱫ ᱠᱩᱲᱤ ᱠᱚ ᱥᱟᱡᱟᱣ ᱥᱟᱯᱲᱟᱣ ᱠᱟᱛᱮᱫ ᱠᱚ ᱩᱰᱩᱠ ᱠᱚᱜᱼᱟ ᱩᱱ ᱡᱚᱠᱷᱚᱱ ᱜᱮ ᱦᱚᱨᱚᱜᱟᱞᱮ ᱟᱞᱮ ᱫᱚ